ᱱᱟᱭᱤᱠᱟ ᱠᱚᱣᱟᱜ ᱢᱚᱱᱫᱤᱨ ᱨᱮ ᱡᱟᱦᱟᱸ ᱥᱮᱨᱮᱧ ᱠᱚ ᱡᱚᱛᱚ ᱱᱤᱭᱟᱹ ᱠᱚ ᱟᱠᱚ ᱤᱧ ᱠᱩᱥᱤᱭᱟᱜᱼᱟ ᱱᱟᱭᱤᱠᱟ ᱠᱚᱣᱟᱜ ᱦᱚᱸ ᱥᱮ ᱱᱟᱭᱤᱠᱟ ᱠᱚᱣᱟᱜ ᱦᱚᱸ ᱚᱱᱟ ᱥᱮᱨᱮᱧ ᱠᱚᱫᱚ ᱟᱹᱰᱤ ᱥᱮᱫᱟᱭ ᱠᱷᱚᱱ ᱜᱮᱠᱚ ᱥᱮᱨᱮᱧᱟ ᱟᱨ ᱠᱚᱞᱯᱚᱱᱟ ᱦᱟᱸᱥᱫᱟᱜ ᱩᱱᱤᱭᱟᱜ ᱥᱮᱨᱮᱧ ᱦᱚᱸ ᱟᱹᱰᱤ ᱵᱷᱟᱹᱞᱤ ᱵᱷᱟᱹᱞᱤᱜᱮ ᱥᱮᱨᱮᱧᱟᱭ ᱩᱱᱤᱫᱚ ᱟᱹᱰᱤ ᱫᱤᱱ ᱠᱷᱚᱱᱜᱮ ᱥᱮᱨᱮᱧᱟᱭ ᱜᱚᱲᱚᱢ ᱦᱟᱲᱟᱢ ᱛᱟᱠᱚ ᱠᱚ ᱞᱟᱹᱭᱟ ᱡᱮ ᱩᱱᱤ ᱫᱚ ᱩᱱᱟᱹᱜ ᱫᱤᱱ ᱠᱷᱚᱱᱜᱮ ᱥᱮᱨᱮᱧᱟᱭ ᱟᱨ ᱱᱤᱛᱦᱚᱸᱭ ᱥᱮᱨᱮᱧᱮᱫ ᱜᱮᱭᱟ ᱟᱨ ᱟᱹᱰᱤ ᱵᱷᱟᱹᱞᱤ ᱵᱷᱟᱹᱞᱤ ᱥᱮᱨᱮᱧᱟᱭ ᱟᱵᱚ ᱥᱟᱱᱛᱟᱲ ᱥᱚᱢᱟᱡᱽ ᱨᱮ ᱱᱟᱜ ᱢᱟᱱᱮ ᱱᱤᱭᱟᱹᱴᱤᱜ ᱦᱚᱸᱭ ᱥᱮᱨᱮᱧᱟ ᱩᱱᱤ ᱫᱚ ᱟᱨ ᱤᱧ ᱡᱚᱠᱷᱚᱱ ᱪᱷᱳᱴᱳᱧ ᱛᱟᱦᱮᱸ ᱠᱟᱱᱟ ᱛᱚᱠᱷᱚᱱ ᱠᱷᱚᱱᱟᱜ ᱚᱱᱟ ᱥᱮᱨᱮᱧᱫᱚᱧ ᱟᱸᱡᱚᱢ ᱠᱟᱫᱟ ᱢᱟᱱᱮ ᱩᱱᱤᱭᱟᱜ ᱥᱮᱨᱮᱧ ᱟᱸᱡᱚᱢ ᱠᱟᱫ ᱛᱟᱭᱟ ᱛᱚ ᱵᱚᱦᱩᱛ ᱠᱤᱪᱷᱩ ᱥᱮᱨᱮᱧ ᱠᱟᱫᱟᱭ ᱵᱚᱦᱩᱛ ᱛᱚ ᱚᱱᱟ ᱥᱮᱨᱮᱧ ᱠᱚᱫᱚ ᱵᱟᱝ ᱫᱤᱥᱟᱹᱜᱼᱟ ᱡᱚᱛᱚ ᱫᱚ ᱫᱤᱥᱟᱹ ᱞᱮᱠᱷᱟᱱ ᱫᱤᱥᱟᱹ ᱦᱤᱡᱩᱜᱼᱟ ᱠᱷᱟᱱ ᱟᱹᱰᱤ ᱵᱷᱟᱹᱞᱤ ᱵᱷᱟᱹᱞᱤ ᱥᱮᱨᱮᱧᱟᱠᱟᱫᱟᱭ ᱩᱱᱤ ᱧᱮᱞ ᱦᱚᱧ ᱧᱮᱞ ᱠᱟᱫᱮᱭᱟ ᱟᱡᱚᱫᱤᱭᱟᱹ ᱵᱩᱨᱩᱨᱮ ᱢᱤᱫ ᱫᱷᱟᱣ ᱦᱮᱡ ᱞᱮᱱᱟᱭ ᱩᱱ ᱡᱚᱠᱷᱚᱱ ᱥᱮᱱ ᱞᱮᱱᱟᱞᱮ ᱟᱞᱮ ᱧᱮᱞ ᱞᱮᱫᱮᱭᱟᱞᱮ ᱦᱮᱸ ᱛᱚ ᱱᱤᱛᱦᱚᱸ ᱥᱮᱨᱮᱧᱮᱫ ᱜᱮᱭᱟ ᱟᱨ ᱟᱹᱰᱤ ᱵᱷᱟᱹᱞᱤ ᱵᱷᱟᱹᱞᱤ ᱥᱮᱨᱮᱧ ᱫᱟᱲᱮᱭᱟᱜᱼᱟᱭ ᱦᱮᱸ ᱡᱚᱛᱚ ᱦᱚᱲᱜᱮ ᱱᱟᱢᱰᱟᱠ ᱟᱠᱚ ᱡᱮ ᱱᱤᱭᱟᱹ ᱥᱮᱨᱮᱧᱟᱭ ᱟᱨ ᱦᱟᱲᱟᱢ ᱵᱩᱲᱦᱤ ᱩᱱᱠᱩ ᱦᱚᱸᱠᱚ ᱠᱩᱥᱤᱭᱟᱛᱟᱭᱟ ᱩᱱᱤᱭᱟᱜ ᱥᱮᱨᱮᱧ ᱫᱚ ᱟᱨ ᱡᱚᱛᱚᱦᱚᱲ ᱜᱮ ᱟᱹᱰᱤ ᱵᱷᱟᱹᱞᱤᱼᱵᱷᱟᱹᱞᱤ ᱥᱮᱨᱮᱧᱟᱭ ᱟᱨ ᱱᱚᱝᱠᱟᱱ ᱡᱟᱦᱟᱱᱟᱜ ᱤᱭᱟᱹ ᱟᱹᱛᱩ ᱠᱚᱨᱮ ᱦᱚᱸᱠᱚ ᱟᱹᱜᱩᱭᱟ ᱚᱞᱠᱮᱥᱴᱟᱨ ᱠᱚᱭ ᱩᱫᱩᱜᱟ ᱥᱮᱨᱮᱧ ᱠᱚᱦᱚᱸ ᱢᱟᱱᱮ ᱚᱱᱠᱟ ᱥᱮᱨᱮᱧ ᱠᱟᱛᱮᱫ ᱟᱫᱚ ᱟᱹᱰᱤ ᱵᱷᱟᱹᱞᱤᱜᱮ ᱫᱟᱲᱮᱭᱟᱜᱼᱟᱭ ᱟᱨ ᱦᱚᱲ ᱠᱚᱴᱷᱮᱱᱤᱧ ᱟᱸᱡᱚᱢ ᱠᱟᱫᱟ ᱵᱷᱟᱹᱞᱤᱜᱮ ᱥᱮᱨᱮᱧᱟᱭ ᱟᱹᱰᱤ ᱵᱷᱟᱹᱞᱤᱜᱮ ᱥᱮᱨᱮᱧᱟᱭ ᱩᱱᱤᱭᱟᱜ ᱥᱮᱨᱮᱧ ᱫᱚ ᱡᱚᱛᱚ ᱜᱮ ᱥᱮᱨᱮᱧᱟᱭ ᱡᱚᱛᱚ ᱦᱚᱲ ᱜᱮᱠᱚ ᱠᱩᱥᱤᱭᱟᱛᱟᱭᱟ